ᱤᱧᱫᱚ ᱞᱟᱦᱟᱫᱚ ᱠᱟᱜᱚᱡᱨᱮ ᱚᱞᱚᱤᱧ ᱠᱩᱥᱤᱭᱟᱜ ᱠᱟᱱᱛᱟᱦᱮᱱᱟ ᱢᱮᱱᱠᱷᱟᱱ ᱥᱮᱨᱣᱟ ᱞᱮᱠᱟᱛᱮ ᱱᱮᱛᱟᱨᱫᱚ ᱡᱚᱛᱚᱜᱤ ᱞᱮᱯᱴᱚᱯ ᱢᱮᱱᱟᱜᱛᱮ ᱞᱮᱯᱴᱚᱯ ᱨᱮᱜᱮ ᱚᱞᱚᱤᱧ ᱠᱩᱥᱤᱭᱟᱜ ᱠᱟᱱᱟ ᱟᱨ ᱜᱤᱫᱽᱨᱟᱹ ᱠᱚᱦᱚᱸ ᱞᱟᱯᱴᱚᱯ ᱨᱮᱜᱮᱠᱩ ᱚᱞᱚᱜ ᱯᱟᱲᱦᱟᱜ ᱠᱟᱱᱟ